ᱤᱧᱟᱹᱜ ᱵᱟᱲᱟᱭᱟᱠᱟᱫ ᱞᱮᱠᱟᱛᱮ ᱢᱚᱬᱮ ᱜᱚᱴᱟᱱ ᱫᱮᱥ ᱨᱮᱱᱟᱜ ᱧᱩᱛᱩᱢᱤᱧ ᱞᱟᱹᱭ ᱮᱫᱟ ᱢᱤᱫ ᱫᱚ ᱦᱩᱭᱩᱜ ᱠᱟᱱᱟ ᱵᱟᱝᱞᱟᱫᱮᱥ ᱫᱚᱥᱟᱨ ᱨᱮ ᱦᱩᱭᱩᱜ ᱠᱟᱱᱟ ᱵᱷᱟᱨᱚᱛ ᱛᱮᱥᱟᱨ ᱨᱮᱫᱚ ᱦᱩᱭᱩᱜ ᱠᱟᱱᱟ ᱯᱟᱠᱤᱥᱛᱷᱟᱱ ᱯᱷᱩᱱ ᱨᱮᱫᱚ ᱦᱩᱭᱩᱜ ᱠᱟᱱᱟ ᱥᱨᱤᱞᱚᱝᱠᱟ ᱟᱨ ᱢᱚᱬᱮ ᱨᱮᱫᱚ ᱦᱩᱭᱩᱜ ᱠᱟᱱᱟ ᱱᱮᱯᱟᱞ ᱢᱚᱬᱮ ᱜᱚᱴᱟᱝ ᱠᱟᱱᱴᱨᱤ ᱥᱮ ᱫᱮᱥ ᱨᱮᱱᱟᱜ ᱧᱩᱛᱩᱢ ᱠᱚᱫᱚ ᱱᱚᱣᱟ ᱠᱚ ᱠᱟᱱᱟ